ᱦᱮᱞᱳ ᱰᱨᱟᱭᱵᱟᱨ ᱤᱧ ᱱᱚᱸᱰᱮ ᱨᱟᱡᱽᱱᱚᱜᱚᱨ ᱨᱮ ᱢᱤᱱᱟᱹᱧᱟ ᱟᱨ ᱟᱹᱰᱤ ᱴᱨᱟᱯᱷᱤᱠ ᱡᱟᱢ ᱨᱤᱧ ᱯᱷᱟᱥᱟᱣᱟᱠᱟᱱᱟ ᱟᱢᱮᱢ ᱦᱮᱡᱽ ᱫᱟᱲᱮᱭᱟᱜ ᱠᱷᱟᱡᱽ ᱦᱩᱱᱟᱹᱝ ᱟᱹᱰᱤ ᱵᱮᱥ ᱦᱩᱭᱩᱜᱼᱟ ᱪᱮᱠᱟᱹᱛᱮ ᱤᱧ ᱱᱤᱛᱳᱜ ᱵᱟᱡᱟᱨᱤᱧ ᱪᱟᱞᱟᱜ ᱠᱟᱱᱟ ᱛᱚ ᱱᱚᱸᱰᱮ ᱴᱨᱟᱯᱷᱤᱠ ᱡᱟᱢ ᱨᱤᱧ ᱯᱷᱟᱥᱟᱣᱟᱠᱟᱱᱟ ᱟᱢ ᱦᱤᱡᱩᱜ ᱢᱮ ᱟᱨ ᱤᱧ ᱤᱫᱤᱧᱢᱮ ᱵᱟᱡᱟᱨ ᱫᱮᱠᱷᱤ ᱡᱚᱞᱫᱤ ᱥᱚᱵᱽᱡᱤ ᱠᱚ ᱦᱟᱛᱟᱣ ᱵᱟᱲᱟ ᱠᱟᱛᱮᱫ ᱚᱲᱟᱜ ᱤᱧ ᱨᱩᱣᱟᱹᱲᱟ ᱪᱤᱠᱟᱹᱛᱮ ᱚᱲᱟᱜ ᱨᱮ ᱟᱹᱰᱤ ᱥᱟᱸᱜᱮ ᱯᱮᱲᱟ ᱠᱚ ᱦᱮᱡᱽ ᱟᱠᱟᱱᱟ ᱛᱚ ᱥᱚᱵᱽᱡᱤ ᱫᱚᱨᱠᱟᱨᱚᱜ ᱠᱟᱱᱟ ᱚᱲᱟᱜ ᱨᱮ ᱵᱟᱹᱱᱩᱜᱼᱟ ᱥᱚᱵᱽᱡᱤ ᱛᱚ ᱤᱧ ᱱᱤᱛᱳᱜ ᱥᱚᱵᱽᱡᱤ ᱦᱟᱛᱟᱣᱤᱧ ᱪᱟᱞᱟᱜ ᱠᱟᱱᱟ ᱛᱚ ᱱᱚᱜᱼᱚ ᱱᱚᱝᱠᱟᱧ ᱯᱷᱟᱥᱟᱣᱟᱠᱟᱱᱟ ᱴᱨᱟᱯᱷᱤᱠ ᱡᱟᱢ ᱨᱮ ᱛᱚ ᱟᱢ ᱦᱤᱡᱩᱜ ᱢᱮ ᱟᱨ ᱦᱤᱡᱩᱜ ᱠᱷᱟᱡᱽᱼᱮᱢ ᱞᱚᱜᱚᱱ ᱫᱷᱟᱨᱟᱧ ᱪᱟᱞᱟᱜᱼᱟ ᱵᱟᱡᱟᱨ ᱟᱨ ᱯᱷᱤᱨ ᱞᱚᱜᱚᱱ ᱥᱚᱵᱽᱡᱤ ᱠᱚ ᱦᱟᱛᱣ ᱵᱟᱲᱟ ᱠᱟᱛᱮᱫ ᱞᱚᱜᱚᱱ ᱜᱮᱞᱟᱝ ᱦᱤᱡᱩᱜᱼᱟ ᱟᱨ ᱥᱚᱵᱽᱡᱤ ᱠᱚ ᱵᱮᱱᱟᱣ ᱵᱟᱲᱟ ᱠᱟᱛᱮᱫ ᱛᱟᱭᱚᱢ ᱯᱮᱲᱟ ᱠᱚ ᱦᱮᱡᱽ ᱟᱠᱟᱱᱟ ᱟᱨ ᱫᱟᱠᱟ ᱠᱚᱢᱟ ᱠᱚ ᱤᱥᱤᱱ ᱵᱟᱰᱟ ᱦᱟᱛᱟᱲᱮᱜᱼᱟ ᱛᱚ ᱟᱜᱟᱨ ᱟᱞᱟᱝ ᱞᱚᱜᱚᱱ ᱵᱟᱡᱟᱨ ᱵᱟᱲᱟ ᱠᱟᱛᱮᱫ ᱞᱟᱝ ᱦᱤᱡᱩᱜᱼᱟ ᱛᱚ ᱥᱚᱵᱡᱤ ᱠᱚ ᱟᱹᱜᱩ ᱵᱟᱲᱟ ᱠᱟᱛᱮᱫ ᱤᱥᱤᱱ ᱵᱟᱲᱟ ᱠᱟᱛᱮᱫ ᱛᱟᱭᱚᱢ ᱯᱮᱲᱟ ᱠᱚ ᱮᱢ ᱵᱟᱰᱟ ᱟᱠᱚᱣᱟ ᱴᱷᱤᱠᱜᱮᱭᱟ ᱛᱚᱵᱮ